ᱥᱟᱱᱛᱟᱲᱤ ᱵᱷᱟᱥᱟ ᱢᱟᱱᱮ ᱯᱟᱹᱨᱥᱤ ᱨᱮᱭᱟᱜ ᱮᱴᱟᱜ ᱩᱨᱜᱟᱹᱱ ᱫᱚ ᱤᱝᱞᱤᱥ ᱜᱤᱧ ᱵᱩᱡᱷᱟᱹᱣᱟ ᱤᱝᱞᱤᱥ ᱟᱹᱰᱤᱡᱳᱨ ᱨᱚᱲ ᱢᱮᱱᱠᱷᱟᱱ ᱨᱚᱲ ᱵᱟᱹᱧ ᱨᱚᱲ ᱵᱟᱹᱧ ᱫᱟᱲᱮᱭᱟᱜᱼᱟ ᱤᱝᱞᱤᱥ ᱨᱚᱲ ᱱᱩᱱᱟᱹᱜ ᱪᱮᱦᱨᱟᱦᱟ ᱡᱟᱦᱟᱸ ᱨᱮᱜᱮ ᱤᱝᱞᱤᱥ ᱫᱚ ᱚᱞ ᱛᱟᱦᱮᱱᱟ ᱟᱨ ᱡᱩᱫᱤ ᱤᱝᱞᱤᱥ ᱛᱮ ᱨᱚᱲᱮᱢ ᱫᱟᱲᱮᱟᱜᱼᱟ ᱮᱱᱠᱷᱟᱱ ᱦᱚᱲ ᱦᱚᱸᱠᱚ ᱯᱟᱹᱛᱭᱟᱹᱣᱟᱢᱟ ᱟᱨ ᱟᱢ ᱦᱚᱸ ᱠᱟᱹᱴᱤᱡ ᱠᱚᱱᱯᱷᱤᱰᱮᱱᱥ ᱢᱟᱱᱮ ᱟᱹᱰᱤ ᱯᱷᱩᱨᱛᱤ ᱧᱚᱜᱼᱮᱢ ᱵᱩᱡᱷᱟᱹᱣᱟ ᱩᱱ ᱫᱚ ᱡᱟᱦᱟᱸ ᱥᱮᱡ ᱜᱮᱢ ᱪᱟᱞᱟᱜ ᱤᱝᱞᱤᱥ ᱛᱮ ᱟᱵᱚ ᱱᱚᱣᱟ ᱤᱱᱰᱤᱭᱟ ᱨᱮ ᱤᱱᱟᱹ ᱦᱤᱱᱫᱤ ᱠᱚᱛᱮ ᱪᱟᱞᱟᱜᱼᱟ ᱢᱮᱱᱠᱷᱟᱱ ᱵᱟᱦᱨᱮ ᱫᱤᱥᱚᱢ ᱫᱚ ᱜᱚᱴᱟ ᱤᱝᱞᱤᱥ ᱛᱮᱜᱮ ᱪᱟᱞᱟᱜᱼᱟ ᱮᱱᱠᱷᱟᱱ ᱤᱝᱞᱤᱥ ᱨᱚᱲ ᱟᱹᱰᱤ ᱯᱷᱮᱵᱟᱨᱮᱹᱴ ᱤᱭᱟᱹ ᱠᱟᱱ ᱛᱤᱧᱟᱹ ᱵᱷᱟᱥᱟ ᱠᱟᱱ ᱛᱤᱧᱟᱹ ᱢᱮᱱᱠᱷᱟᱱ ᱤᱧ ᱚᱱᱟ ᱵᱟᱹᱧ ᱪᱮᱫ ᱫᱟᱲᱮᱭᱟᱠᱟᱜᱼᱟ ᱱᱩᱱᱟᱹᱜ ᱨᱚᱲ ᱥᱟᱹᱱᱟᱹᱧᱟ ᱱᱩᱱᱟᱹᱜ ᱢᱚᱱᱮᱨᱮ ᱨᱤᱡᱷᱟᱹᱣᱟᱠᱟᱱᱟ ᱤᱝᱞᱤᱥ ᱢᱮᱱᱠᱷᱟᱱ ᱚᱱᱟ ᱫᱟᱲᱮ ᱵᱟᱹᱧ ᱫᱟᱲᱮᱭᱟᱜ ᱠᱟᱱᱟ ᱥᱟᱱᱛᱟᱲᱤ ᱵᱷᱟᱥᱟ ᱢᱟᱱᱮ ᱟᱵᱚ ᱵᱷᱟᱥᱟ ᱛᱮ ᱡᱟᱦᱟᱸᱞᱮᱠᱟ ᱨᱚᱲ ᱥᱟᱱᱟᱹᱧᱟ ᱚᱱᱠᱟ ᱚᱱᱟᱛᱮ ᱨᱚᱲ ᱥᱟᱱᱟᱹᱧᱟ ᱟᱫᱚ ᱵᱟᱹᱧ ᱫᱟᱲᱮᱭᱟᱜ ᱠᱟᱱᱟ ᱚᱱᱟᱛᱮ ᱤᱧᱟᱹᱜ ᱢᱚᱱᱮ ᱨᱮᱭᱟᱜ ᱠᱟᱛᱷᱟ ᱫᱚ ᱤᱧ ᱡᱟᱦᱟᱸᱧ ᱠᱩᱥᱤᱭᱟᱜᱼᱟ ᱡᱚᱛᱚ ᱠᱷᱚᱱ ᱯᱷᱮᱵᱟᱨᱮᱴ ᱫᱚ ᱤᱝᱞᱤᱥ ᱠᱟᱱ ᱛᱤᱧᱟᱹ ᱤᱱᱟᱹᱯᱚᱨᱮ ᱥᱟᱱᱛᱟᱲ ᱤᱱᱟᱹ ᱯᱚᱨᱮ ᱟᱨ ᱱᱚᱛᱮ ᱟᱫᱚᱨ ᱦᱚᱸ ᱞᱮᱝᱜᱩᱭᱮᱡᱽ ᱫᱚ ᱢᱮᱱᱟᱜ ᱜᱮᱭᱟ ᱢᱮᱱᱫᱚ ᱵᱟᱝᱞᱟ ᱦᱤᱱᱫᱤ ᱢᱮᱱᱟᱜ ᱜᱮᱭᱟ ᱢᱮᱱᱠᱷᱟᱱ ᱡᱚᱛᱚ ᱠᱷᱚᱱ ᱯᱷᱮᱵᱟᱨᱮᱹᱴ ᱵᱷᱟᱥᱟ ᱢᱮᱱᱫᱚ ᱤᱝᱞᱤᱥ ᱟᱨ ᱥᱟᱱᱛᱟᱲᱤ ᱠᱟᱱᱟ ᱥᱟᱱᱛᱟᱲᱤ ᱫᱚ ᱡᱟᱦᱟᱸᱞᱮᱠᱟ ᱨᱚᱲ ᱫᱟᱲᱮᱭᱟᱜᱼᱟᱢ ᱚᱱᱠᱟ ᱤᱝᱞᱤᱥᱮᱢ ᱨᱚᱲ ᱫᱟᱲᱮᱭᱟᱜᱼᱟ ᱤᱝᱞᱤᱥ ᱛᱮ ᱱᱩᱱᱟᱹᱜ ᱪᱮᱦᱨᱟ ᱨᱚᱲ ᱟᱸᱡᱚᱢᱚᱜᱼᱟ ᱡᱮ ᱟᱸᱡᱚᱢ ᱛᱮᱦᱚᱸ ᱟᱹᱰᱤ ᱱᱟᱯᱟᱭ ᱵᱩᱡᱷᱟᱹᱜᱼᱟ ᱟᱨ ᱵᱩᱡᱷᱟᱹᱣ ᱫᱟᱲᱮᱭᱟᱜ ᱠᱷᱟᱱ ᱟᱹᱰᱤ ᱡᱚᱛᱚᱠᱷᱚᱱ ᱥᱚᱨᱮᱥᱟ ᱟᱨ ᱡᱟᱦᱟᱸᱜᱮᱢ ᱪᱟᱞᱟᱜᱼᱟ ᱱᱤᱛᱳᱜ ᱢᱟ ᱡᱚᱛᱚᱣᱟᱜ ᱯᱳᱥᱴᱟᱨ ᱨᱮ ᱤᱭᱟᱹ ᱛᱚ ᱨᱮ ᱭᱟ ᱛᱚ ᱠᱟᱜᱚᱡᱽ ᱨᱮ ᱠᱩᱪᱷᱵᱤ ᱢᱟᱱᱮ ᱡᱟᱦᱟᱸᱱᱟᱜ ᱨᱮᱜᱮ ᱡᱚᱛᱚᱣᱟᱜ ᱨᱮᱜᱮ ᱟᱢ ᱤᱝᱞᱤᱥ ᱛᱮᱜᱮ ᱚᱞᱜᱮᱢ ᱧᱟᱢᱟ ᱚᱱᱟᱛᱮ ᱤᱝᱞᱤᱥ ᱫᱚ ᱤᱧᱟᱹᱜ ᱢᱚᱱ ᱯᱚᱥᱚᱱ ᱥᱟᱵᱡᱮᱠᱴ ᱠᱟᱱᱟ ᱚᱱᱟ ᱪᱮᱫᱚᱜ ᱤᱧ ᱟᱨ ᱤᱝᱞᱤᱥ ᱛᱤᱧ ᱨᱚᱲᱟ